ᱡᱮᱞᱮᱠᱟ ᱢᱚᱬᱮ ᱜᱚᱴᱟᱝ ᱯᱚᱱᱚᱛ ᱨᱮᱱᱟᱜ ᱧᱩᱛᱩᱢ ᱢᱤᱫ ᱫᱚ ᱦᱩᱭᱩᱜ ᱠᱟᱱᱟ ᱡᱷᱟᱲᱠᱷᱚᱸᱰ ᱩᱲᱤᱥᱥᱟ ᱤᱱᱟ ᱯᱚᱨᱮ ᱵᱤᱦᱟᱨ ᱤᱱᱟᱹ ᱯᱚᱨᱮ ᱫᱚ ᱦᱩᱭᱱᱟ ᱟᱥᱟᱢ ᱟᱨ ᱟᱨ ᱢᱤᱫ ᱫᱚ ᱦᱩᱭᱩᱜ ᱠᱟᱱᱟ ᱥᱤᱠᱤᱢ